ᱦᱮᱸ ᱯᱚᱛᱚᱵ ᱵᱮᱜᱚᱨ ᱤᱧ ᱯᱨᱟᱛᱷᱚᱢᱤᱠ ᱵᱞᱚᱠ ᱥᱮ ᱠᱷᱚᱵᱚᱨ ᱥᱟᱠᱟᱢ ᱦᱚᱸᱧ ᱯᱟᱲᱦᱟᱣᱟ ᱠᱷᱚᱵᱚᱨ ᱥᱟᱠᱟᱢ ᱫᱚ ᱥᱟᱨ ᱥᱟᱹᱜᱩᱱ ᱯᱚᱛᱨᱤᱠᱟ ᱵᱚᱞᱮ ᱥᱟᱱᱛᱟᱞᱤ ᱠᱷᱚᱵᱚᱨ ᱥᱟᱠᱟᱢ ᱢᱮᱱᱟᱜᱼᱟ ᱚᱱᱟ ᱢᱟᱥᱨᱮ ᱢᱤᱫᱴᱮᱱ ᱠᱟᱛᱮᱫ ᱩᱰᱩᱠᱚᱜᱼᱟ ᱚᱱᱟᱧ ᱯᱟᱲᱦᱟᱣᱟ ᱥᱟᱶᱛᱮ ᱢᱤᱫᱴᱟᱱ ᱯᱚᱛᱨᱤᱠᱟ ᱢᱮᱱᱟᱜᱼᱟ ᱠᱷᱚᱵᱚᱨ ᱥᱟᱠᱟᱢ ᱯᱚᱛᱨᱤᱠᱟ ᱢᱮᱱᱟᱜᱼᱟ ᱞᱟᱦᱟᱱᱛᱤ ᱯᱚᱛᱨᱤᱠᱟ ᱚᱱᱟᱦᱚᱸ ᱢᱟᱥᱮᱨᱮ ᱛᱩᱫᱩᱜᱼᱟ ᱚᱱᱟᱦᱚᱸᱧ ᱯᱟᱲᱦᱟᱣᱟ